ᱦᱳᱭ ᱜᱚᱢᱠᱮ ᱵᱟᱹᱵᱩ ᱪᱮᱫᱞᱮᱠᱟ ᱪᱟᱥ ᱫᱤᱱ ᱠᱚᱢᱟ ᱥᱮᱴᱮᱨᱚᱱ ᱫᱚ ᱟᱫᱚ ᱪᱮᱫ ᱦᱚᱸ ᱵᱟᱝ ᱟ ᱜᱩᱨᱤᱡ ᱠᱚ ᱦᱩᱱᱟᱹᱜ ᱥᱟᱜᱟᱲ ᱵᱟᱲᱟ ᱧᱚᱜ ᱦᱩᱭᱩᱜᱼᱟ ᱟᱨ ᱛᱤᱱᱟᱹᱜ ᱚᱠᱟ ᱠᱚᱨᱮᱜ ᱪᱮᱫ ᱠᱚᱞᱟᱝ ᱪᱤᱠᱟᱹᱭᱟ ᱛᱤᱱᱟᱹᱜ ᱪᱮᱫ ᱠᱚᱞᱟᱝ ᱠᱷᱚᱨᱪᱟᱭᱟ ᱛᱚᱲᱟ ᱵᱟᱲᱟ ᱠᱚ ᱦᱩᱭᱩᱜᱼᱟ ᱦᱩᱱᱟᱹᱜ ᱚᱱᱟ ᱠᱚ ᱟᱢ ᱜᱮᱢ ᱵᱟᱲᱟᱭᱟ ᱛᱟᱞᱟᱝ ᱦᱮᱸ ᱦᱮᱸ ᱦᱮᱸ ᱦᱮᱸ ᱦᱮᱸ ᱦᱳᱭ ᱦᱳᱭ ᱦᱳᱭ ᱦᱳᱭ ᱚᱱᱟ ᱫᱚ ᱱᱟᱦᱟᱜ ᱟᱢ ᱜᱮᱢ ᱵᱟᱲᱟᱭᱟ ᱛᱟᱞᱟᱝ ᱦᱳᱭ ᱟᱨ ᱦᱳᱭ ᱴᱷᱤᱠ ᱜᱮᱭᱟ ᱟᱫᱚ ᱪᱮᱫ ᱦᱚᱸ ᱵᱟᱝ ᱟ ᱛᱤᱱᱟᱹᱜ ᱥᱟᱨᱚ ᱠᱚᱞᱟᱝ ᱟᱹᱜᱩᱭᱮᱜᱼᱟ ᱟᱨ ᱢᱩᱞᱤᱭᱟᱹ ᱠᱚ ᱛᱤᱱᱟᱹᱜ ᱥᱤᱭᱳᱜ ᱠᱚᱞᱟᱝ ᱢᱩᱞᱤᱭᱟᱹ ᱧᱚᱜ ᱠᱚᱣᱟ ᱪᱮ ᱪᱮᱫ ᱛᱮᱞᱟᱜ ᱪᱤᱠᱟᱹᱭᱟ ᱢᱟ ᱚᱱᱟ ᱫᱚ ᱟᱢ ᱜᱮ ᱱᱟᱦᱟᱜ ᱛᱟᱞᱟᱝ ᱵᱟᱲᱟᱭ ᱢᱮ ᱦᱮᱸ ᱦᱮᱸ ᱦᱮᱸ ᱟᱫᱚ ᱚᱠᱚᱭᱟᱜ ᱛᱟᱞᱟᱝ ᱚᱱᱠᱟᱢ ᱵᱟᱲᱟᱭ ᱜᱚᱫ ᱠᱟᱜᱼᱟ ᱚᱠᱚᱭ ᱟᱵᱚ ᱟᱛᱳ ᱨᱮ ᱱᱟᱦᱟᱜ ᱚᱠᱚᱭᱟᱜ ᱠᱚ ᱢᱮᱱᱟᱜᱼᱟ

ᱦᱳᱭ ᱦᱳᱭ

ᱦᱳᱭ ᱟᱪᱪᱷᱟ ᱴᱷᱤᱠ ᱜᱮᱭᱟ ᱩᱱᱠᱩ ᱠᱚᱫᱚ ᱦᱟᱜ ᱛᱟᱞᱟᱝ ᱟᱢ ᱜᱮ ᱧᱟᱢ ᱥᱟᱢᱴᱟᱣ ᱠᱚᱢ ᱦᱳᱭ ᱦᱳᱭ ᱦᱳᱭ ᱜᱟᱯᱟ ᱜᱮ ᱛᱚᱵᱮ ᱪᱷᱩᱴᱟᱹᱣ ᱩᱛᱟᱹᱨᱚᱜ ᱢᱮ ᱵᱟᱝᱠᱷᱟᱱ ᱟᱨᱚ ᱢᱩᱞᱤᱭᱟᱹ ᱫᱷᱩᱞᱤᱭᱟᱹ ᱠᱚ ᱦᱟᱱᱛᱮ ᱱᱟᱛᱮᱜᱼᱟ ᱦᱳᱭ ᱦᱳᱭ ᱦᱳᱭ

ᱛᱚᱵᱮ ᱟᱬᱜᱟ ᱫᱷᱟᱨᱟ ᱨᱮᱜᱮ ᱪᱟᱞᱟᱜ ᱢᱮ ᱟᱨ ᱦᱚᱸ ᱵᱟᱝᱠᱷᱟᱱ ᱚᱠᱟ ᱠᱚᱥᱮᱫ ᱠᱚ ᱩᱴᱷᱟᱹᱣ ᱮᱢᱟᱱᱚᱜᱼᱟ

ᱦᱳᱭ ᱛᱤᱱᱟᱹᱜ ᱵᱟᱥᱟ ᱜᱟᱱ ᱟᱫᱚᱢ ᱢᱮᱛᱟ ᱠᱚᱣᱟ ᱛᱟᱞᱟᱝ ᱦᱳᱭ ᱵᱟᱨ ᱯᱮ ᱦᱚᱲ ᱠᱟᱛᱮᱫ ᱢᱮᱛᱟ ᱠᱚᱢ ᱛᱚ ᱵᱷᱟᱜᱮ ᱫᱷᱟᱨᱟ ᱧᱮᱞᱛᱮ ᱪᱟᱵᱟᱜ ᱚᱱᱟ ᱟᱨᱟᱣ ᱜᱟᱡᱟᱲ ᱠᱚ ᱱᱟᱦᱟᱜ ᱢᱟᱜ ᱥᱟᱯᱷᱟ ᱧᱚᱜ ᱦᱩᱭᱩᱜᱼᱟ ᱟᱛᱚ ᱦᱳᱭ ᱦᱳᱭ ᱦᱳᱭ ᱦᱳᱭ ᱦᱳᱭ ᱦᱳᱭ ᱚᱱᱟ ᱫᱚ ᱦᱟᱜ ᱟᱢ ᱜᱮ ᱵᱟᱲᱟᱭ ᱢᱮ ᱛᱟᱞᱟᱝ ᱦᱳᱭ ᱦᱳᱭ ᱦᱳᱭ

ᱦᱳᱭ ᱦᱳᱭ ᱴᱷᱤᱠ ᱜᱮᱭᱟ ᱛᱚᱵᱮ ᱟᱫᱚ ᱢᱟ ᱛᱚᱵᱮ ᱤᱱᱠᱟᱹ ᱜᱮᱪᱮ ᱟᱨ ᱪᱮᱫ ᱠᱚ ᱛᱟᱞᱟᱝ ᱢᱮᱱᱟᱜᱼᱟ ᱠᱟᱹᱢᱤ

ᱦᱳᱭ ᱴᱷᱤᱠᱟ ᱢᱟ ᱛᱚᱵᱮ ᱦᱮᱸ